ᱤᱧ ᱥᱚᱨᱠᱟᱨᱤ ᱤᱥᱠᱤᱢ ᱠᱷᱚᱱ ᱥᱩᱵᱤᱫᱷᱟᱧ ᱦᱟᱛᱟᱣ ᱠᱟᱫᱟ ᱥᱠᱚᱞᱟᱨᱥᱤᱯ ᱠᱚᱱᱱᱟᱥᱨᱤ ᱯᱳᱥᱴ ᱢᱮᱴᱨᱤᱠ ᱥᱠᱚᱞᱟᱨᱥᱤᱯ ᱡᱟᱦᱟᱸ ᱫᱚ ᱥᱠᱚᱞᱟᱨᱥᱤᱯ ᱦᱩᱭᱩᱜ ᱠᱟᱱᱟ ᱯᱷᱟᱭᱤᱵᱽ ᱠᱷᱚᱱ ᱮᱭᱤᱴ ᱫᱷᱟᱹᱵᱤᱡ ᱥᱠᱚᱱᱱᱟᱥᱨᱤ ᱦᱩᱭᱩᱜ ᱠᱟᱱᱟ ᱱᱟᱭᱤᱱ ᱠᱷᱚᱱ ᱮᱭᱤᱪ ᱮᱥ ᱫᱷᱟᱹᱵᱤᱡ ᱯᱳᱥᱴ ᱢᱮᱴᱨᱤᱠ ᱥᱠᱚᱞᱟᱨᱥᱤᱯ ᱦᱩᱭᱩᱜ ᱠᱟᱱᱟ ᱠᱚᱞᱮᱡᱽ ᱨᱮ ᱢᱟᱨᱟᱝ ᱢᱚᱱᱛᱤᱨᱤ ᱟᱵᱟᱥ ᱡᱳᱡᱚᱱᱟ ᱥᱩᱡᱳᱜᱽ ᱥᱩᱵᱤᱫᱟ ᱮᱢᱟ ᱠᱟᱜ ᱠᱚᱣᱟᱭ ᱡᱟᱦᱟᱸ ᱡᱟᱦᱟᱸᱭ ᱦᱚᱲᱟᱜ ᱚᱲᱟᱜ ᱫᱩᱣᱟᱹᱨ ᱵᱟᱹᱱᱩᱜᱼᱟ ᱩᱱᱠᱩ ᱚᱲᱟᱜ ᱮᱢ ᱠᱟᱛᱮ ᱥᱚᱦᱚᱡᱳᱜᱤᱛᱟ ᱠᱟᱜ ᱠᱚᱣᱟᱭ ᱞᱚᱠᱠᱷᱤ ᱵᱷᱟᱱᱰᱟᱨ ᱡᱟᱦᱟᱸ ᱢᱟᱨᱟᱝ ᱢᱚᱱᱛᱤᱨᱤ ᱮᱢ ᱠᱟᱱᱟ ᱡᱟᱦᱟᱸᱭ ᱫᱚ ᱯᱚᱸᱪᱤᱥ ᱵᱚᱪᱷᱚᱨ ᱩᱢᱮᱨ ᱠᱷᱚᱱ ᱠᱚ ᱠᱚᱨᱟᱣ ᱫᱟᱲᱮᱭᱟᱜᱼᱟ ᱥᱚᱨᱠᱟᱨ ᱵᱷᱟᱵᱮ ᱯᱚᱭᱥᱟᱭ ᱮᱢ ᱠᱟᱛᱮ ᱟᱹᱰᱤ ᱢᱟᱨᱟᱝ ᱮ ᱩᱯᱚᱠᱟᱨ ᱮᱫᱟ